ᱤᱧ ᱱᱤᱡᱮ ᱛᱮᱫᱛᱮ ᱡᱚᱱᱚᱜ ᱤᱧ ᱛᱮᱭᱟᱨ ᱠᱟᱜᱼᱟ ᱡᱟᱦᱟᱸ ᱫᱚ ᱠᱷᱮᱡᱩᱨ ᱡᱚᱱᱚᱜ ᱠᱷᱮᱡᱩᱨ ᱡᱚᱱᱚᱜ ᱦᱚᱧ ᱛᱮᱭᱟᱨ ᱠᱟᱜᱼᱟ ᱟᱨ ᱪᱤᱨᱩ ᱡᱚᱱᱚᱜ ᱦᱚᱧ ᱛᱮᱭᱟᱨ ᱠᱟᱜᱼᱟ ᱡᱚᱛᱚ ᱠᱷᱚᱱᱟᱜ ᱤᱧ ᱛᱮᱭᱟᱨᱤᱧ ᱠᱩᱥᱤᱭᱟᱜᱼᱟ ᱠᱷᱟᱲᱟᱝ ᱡᱚᱱᱚᱜ ᱠᱷᱟᱲᱟᱝ ᱡᱚᱱᱚᱜ ᱱᱤᱡᱮᱛᱤᱧ ᱛᱮᱭᱟᱨ ᱠᱟᱜᱼᱟ ᱪᱟᱞᱟᱣ ᱞᱮᱱ ᱠᱷᱟᱱ ᱫᱚᱧ ᱠᱷᱟᱲᱟᱝ ᱤᱧ ᱤᱨ ᱟᱹᱜᱩ ᱛᱟᱦᱮᱸᱫᱼᱟ ᱤᱨ ᱟᱹᱜᱩ ᱠᱟᱛᱮᱫ ᱠᱷᱟᱲᱟᱝ ᱤᱧ ᱨᱚᱦᱚᱲ ᱦᱚᱪᱚ ᱠᱮᱜᱼᱟ ᱚᱱᱟ ᱨᱮᱱᱟᱜ ᱡᱟᱦᱟᱸ ᱥᱩᱸᱜᱟᱹ ᱠᱚ ᱛᱟᱦᱮᱱᱟ ᱚᱱᱟᱠᱚᱧ ᱠᱟᱹᱡ ᱤᱧ ᱛᱟᱥᱮ ᱠᱮᱜᱼᱟ ᱚᱱᱟᱠᱚᱧ ᱡᱷᱚᱲᱟᱣ ᱠᱮᱜᱼᱟᱹᱧ ᱢᱟᱱᱮ ᱥᱟᱯᱷᱟ ᱠᱮᱜ ᱟᱹᱧ ᱤᱱᱟᱹ ᱯᱚᱨᱮᱛᱤᱧ ᱞᱚᱦᱚᱫ ᱠᱮᱜ ᱟᱹᱧ ᱞᱚᱦᱚᱫ ᱠᱟᱛᱮᱫ ᱤᱱᱟᱹ ᱯᱚᱨᱮᱛᱤᱧ ᱛᱮᱭᱟᱨ ᱠᱮᱜᱼᱟ ᱡᱚᱱᱚᱜ ᱡᱚᱱᱚᱜ ᱤᱧ ᱜᱟᱞᱟᱝ ᱠᱮᱜᱼᱟ ᱜᱟᱞᱟᱝ ᱠᱮᱜ ᱟᱹᱧ ᱜᱟᱞᱟᱝ ᱦᱩᱭ ᱠᱮᱫ ᱛᱤᱧ ᱛᱟᱨᱯᱚᱛᱮ ᱚᱱᱟᱫᱚ ᱫᱚᱦᱚᱭᱟᱠᱚ ᱡᱷᱟᱹᱞ ᱥᱟᱹᱦᱤᱡ ᱤᱱᱟᱹ ᱯᱚᱨᱮᱛᱮ ᱫᱷᱤᱨᱤ ᱛᱮᱠᱚ ᱠᱚᱴᱮᱡᱟ ᱠᱚᱴᱮᱡ ᱠᱟᱛᱮᱫ ᱚᱱᱟ ᱠᱚ ᱠᱮᱴᱮᱡᱟ ᱠᱮᱴᱮᱡ ᱠᱟᱛᱮᱫ ᱤᱱᱟᱹ ᱯᱚᱨᱮ ᱛᱮᱠᱚ ᱞᱟᱹᱴᱩᱢᱟ ᱞᱟᱹᱴᱩᱢ ᱠᱟᱛᱮᱫ ᱡᱚᱱᱚᱜ ᱠᱚ ᱛᱮᱭᱟᱨᱟ ᱡᱚᱱᱚᱜ ᱛᱮᱭᱟᱨ ᱠᱟᱛᱮᱫ ᱤᱧ ᱛᱟᱥᱮ ᱠᱮᱫᱟᱹᱧ ᱨᱚᱦᱚᱲ ᱠᱮᱫᱟᱹᱧ ᱤᱱᱟᱹ ᱯᱚᱨᱛᱮ ᱚᱱᱟ ᱡᱚᱱᱚᱜ ᱛᱮᱜᱮᱧ ᱡᱚᱜ ᱵᱟᱲᱟᱭᱟ ᱟᱨ ᱩᱱᱟᱹᱜ ᱤᱧ ᱠᱩᱥᱤᱭᱟᱜᱼᱟ ᱡᱮ ᱡᱟᱦᱟᱱᱟᱜ ᱢᱤᱫᱴᱤᱡ ᱤᱧ ᱛᱮᱭᱟᱨ ᱫᱟᱲᱮᱭᱟᱜᱼᱟ ᱟᱨ ᱤᱧ ᱡᱩᱫᱤ ᱡᱟᱦᱟᱸᱭ ᱠᱚ ᱢᱤᱛᱟᱹᱧᱟ ᱛᱮᱭᱟᱨᱟᱹᱧ ᱢᱮ ᱛᱮᱭᱟᱨ ᱦᱚᱸᱧ ᱫᱟᱲᱮᱭᱟᱜᱼᱟ ᱡᱟᱦᱟᱸᱭ ᱡᱩᱫᱤ ᱢᱤᱛᱟᱹᱧᱟᱭ ᱚᱠᱟ ᱞᱮᱠᱟ ᱛᱮᱢ ᱛᱮᱭᱟᱨ ᱠᱟᱜᱼᱟ ᱚᱱᱟᱦᱚᱸᱧ ᱞᱟᱹᱭ ᱫᱟᱲᱮᱭᱟᱜᱼᱟ ᱡᱮ ᱪᱮᱫ ᱞᱮᱠᱟ ᱠᱟᱛᱮᱧ ᱛᱮᱭᱟᱨ ᱟᱠᱟᱫᱼᱟ ᱟᱨ ᱯᱟᱛᱲᱟ ᱦᱩᱭᱮᱱᱟ ᱡᱮᱢᱚᱱ ᱯᱟᱛᱲᱟᱧ ᱛᱮᱭᱟᱨ ᱠᱟᱜᱼᱟ ᱯᱟᱛᱲᱟ ᱦᱚᱸ ᱵᱤᱨ ᱥᱮ ᱵᱩᱨᱩ ᱥᱮᱱ ᱠᱟᱛᱮᱫ ᱥᱟᱠᱟᱢᱤᱧ ᱟᱹᱜᱩ ᱞᱮᱫ ᱠᱟᱛᱮᱫ ᱤᱧ ᱛᱮᱭᱟᱨ ᱟᱠᱟᱫ ᱜᱮᱭᱟ ᱢᱚᱬᱮ ᱜᱚᱴᱟᱝ ᱛᱮᱦᱚᱸ ᱤᱧ ᱯᱟᱛᱲᱟᱧ ᱛᱮᱭᱟᱨ ᱫᱟᱲᱮᱜ ᱜᱮᱭᱟ ᱛᱩᱨᱩᱭ ᱜᱚᱴᱟᱝ ᱥᱟᱠᱟᱢ ᱛᱮᱦᱚᱸᱧ ᱛᱮᱭᱟᱨ ᱫᱟᱲᱮᱜ ᱜᱮᱭᱟ ᱟᱨ ᱟᱞᱮ ᱡᱮ ᱞᱮ ᱵᱟᱯᱞᱟ ᱞᱮᱱ ᱛᱟᱦᱮᱸᱫ ᱵᱟᱯᱞᱟᱭᱱᱟᱞᱮ ᱤᱧ ᱫᱟᱫᱟ ᱡᱚᱠᱷᱚᱱ ᱞᱮ ᱵᱟᱹᱦᱩ ᱟᱫᱮᱭᱟ ᱛᱚᱠᱷᱚᱱ ᱟᱞᱮ ᱫᱚ ᱛᱤᱛᱮ ᱯᱟᱹᱴᱤ ᱵᱟᱞᱟ ᱥᱟᱠᱟᱢ ᱛᱮᱜᱮ ᱟᱞᱮ ᱫᱚ ᱯᱟᱨᱴᱤ ᱞᱮ ᱮᱢᱟᱜ ᱠᱚ ᱛᱟᱦᱮᱫ ᱢᱟᱱᱮ ᱯᱮᱲᱟ ᱠᱚᱠᱚ ᱦᱮᱡ ᱠᱟᱱᱟ ᱯᱟᱛᱲᱟ ᱨᱮᱜᱮ ᱫᱟᱠᱟ ᱩᱛᱩ ᱫᱚᱞᱮ ᱮᱢᱟᱜ ᱠᱚ ᱛᱟᱦᱮᱫᱼᱟ ᱯᱟᱛᱲᱟ ᱨᱮ ᱫᱟᱠᱟ ᱞᱮ ᱮᱢᱟᱫ ᱠᱚ ᱛᱟᱦᱮᱱᱟ ᱟᱨ ᱥᱟᱠᱟᱢ ᱨᱮᱭᱟᱜ ᱜᱮ ᱠᱷᱟᱞᱟᱜ ᱞᱮ ᱛᱮᱭᱟᱨ ᱞᱮᱜᱼᱟ ᱢᱟᱱᱮ ᱜᱤᱱᱟᱹ ᱞᱮᱠᱟᱞᱮ ᱛᱮᱭᱟᱨ ᱞᱮᱫ ᱛᱟᱦᱮᱸᱫᱼᱟ ᱚᱱᱟᱨᱮ ᱩᱛᱩ ᱞᱮ ᱮᱢᱟᱫ ᱠᱚ ᱛᱟᱦᱮᱸᱫᱼᱟ ᱟᱨ ᱠᱷᱟᱹᱞᱤ ᱚᱱᱟ ᱜᱤᱞᱟᱹᱥ ᱠᱚᱜᱮ ᱡᱟᱦᱟᱸ ᱠᱚᱜᱮᱞᱮ ᱠᱤᱨᱤᱧ ᱞᱮᱜ ᱛᱟᱦᱮᱸᱫᱼᱟ ᱵᱟᱫ ᱵᱟᱹᱠᱤ ᱫᱚ ᱟᱞᱮ ᱚᱲᱟᱜ ᱞᱮᱜᱮ ᱞᱮ ᱛᱮᱭᱟᱨ ᱞᱮᱫ ᱛᱟᱦᱮᱱᱟ ᱡᱮᱢᱚᱱ ᱦᱩᱭᱱᱟ ᱥᱟᱠᱟᱢ ᱢᱟᱱᱮ ᱠᱷᱟᱞᱟᱜ ᱦᱩᱭᱱᱟ ᱭᱟᱛᱚ ᱯᱟᱛᱲᱟ ᱦᱩᱭᱱ ᱚᱱᱟ ᱠᱚᱫᱚ ᱟᱞᱮ ᱱᱤᱡᱮ ᱛᱮᱜᱮᱞᱮ ᱛᱮᱭᱟᱨ ᱠᱟᱜᱼᱟ ᱟᱨ ᱤᱧ ᱟᱹᱰᱤ ᱵᱮᱥᱤᱧ ᱛᱮᱭᱟᱨ ᱫᱟᱲᱮᱭᱟᱜᱼᱟ ᱠᱷᱟᱞᱟᱜ ᱦᱟᱺᱰᱤ ᱯᱷᱩᱲᱩᱜ ᱦᱟᱺᱰᱤ ᱠᱚ ᱪᱚᱰᱚᱨᱟ ᱛᱚᱠᱷᱚᱱ ᱵᱷᱮᱜᱟᱨ ᱠᱟᱛᱮᱫ ᱥᱯᱮᱥᱟᱞ ᱯᱷᱩᱲᱩᱜ ᱠᱚ ᱛᱮᱭᱟᱨᱟ ᱵᱟᱨ ᱯᱟᱦᱴᱟ ᱜᱮᱠᱚ ᱯᱟᱹᱴᱤᱭᱟ ᱚᱱᱟᱫᱚ ᱟᱨ ᱡᱟᱦᱟᱸ ᱞᱮᱠᱟ ᱢᱤᱫ ᱯᱟᱥᱴᱟᱢ ᱯᱟᱹᱴᱤᱭᱟ ᱚᱱᱠᱟᱜᱮ ᱫᱚᱥᱟᱨ ᱯᱟᱦᱴᱟ ᱦᱚᱸᱠᱚ ᱯᱟᱹᱴᱤᱭᱟ ᱟᱨ ᱯᱷᱩᱲᱩᱜ ᱦᱚᱸᱧ ᱛᱮᱭᱟᱨ ᱠᱟᱜ ᱜᱮᱭᱟ ᱟᱨ ᱩᱛᱩ ᱯᱷᱩᱲᱩᱜ ᱦᱚᱸᱧ ᱛᱮᱭᱟᱨ ᱠᱟᱜ ᱜᱮᱭᱟ ᱟᱨ ᱯᱟᱛᱲᱟ ᱦᱚᱸ ᱡᱚᱢ ᱵᱟᱠᱷᱨᱟᱧ ᱛᱮᱭᱟᱨ ᱟᱠᱟᱫ ᱜᱮᱭᱟ ᱚᱱᱟ ᱠᱚᱜᱮ ᱤᱧᱟᱹᱜ ᱫᱚᱧ ᱱᱤᱱᱟᱹᱜ ᱦᱟᱹᱵᱤᱡ ᱜᱤᱧ ᱯᱟᱥᱱᱟᱣ ᱫᱟᱲᱮᱭᱟᱜᱼᱟ ᱤᱧᱟᱹᱜ ᱠᱟᱛᱷᱟ ᱡᱟᱦᱟᱸᱭ ᱛᱮᱭᱟᱨ ᱠᱟᱜᱼᱟ ᱚᱱᱟ ᱟᱫᱚ ᱱᱚᱸᱰᱮ ᱦᱟᱹᱵᱤᱡ ᱜᱤᱧ ᱞᱟᱹᱭᱮᱫᱼᱟ ᱟᱨ ᱤᱱᱟᱹ ᱠᱷᱚᱱᱟᱜ ᱟᱭᱢᱟ ᱜᱚᱴᱟᱝ ᱟᱹᱰᱤ ᱠᱤᱪᱷᱩ ᱚᱱᱠᱟᱧ ᱛᱮᱭᱟᱨ ᱠᱟᱜᱼᱟ ᱢᱮᱱᱠᱷᱟᱱ ᱡᱚᱛᱚ ᱠᱷᱚᱱᱟᱜ ᱵᱮᱥ ᱡᱟᱦᱟᱸ ᱤᱧ ᱠᱩᱥᱤᱭᱟᱜᱼᱟ ᱛᱮᱭᱟᱨ ᱟᱫᱚ ᱯᱟᱛᱲᱟ ᱦᱩᱭᱱᱟ ᱯᱷᱩᱲᱩᱜ ᱦᱩᱭᱱᱟ ᱦᱟᱺᱰᱤ ᱯᱷᱩᱲᱩᱜ ᱦᱩᱭᱱᱟ ᱩᱛᱩ ᱡᱚᱢ ᱯᱷᱩᱲᱩᱜ ᱦᱩᱭᱱᱟ ᱟᱨ ᱡᱚᱱᱚᱜ ᱱᱤᱭᱟᱹ ᱠᱚ ᱟᱹᱰᱤ ᱡᱳᱨᱤᱧ ᱠᱩᱥᱤᱭᱟᱜᱼᱟ